ᱤᱧ ᱢᱤᱫᱴᱮᱡ ᱚᱱᱞᱟᱭᱤᱱ ᱨᱮ ᱳᱰᱟᱨ ᱠᱟᱛᱮ ᱱᱮᱵᱷᱤᱭᱟ ᱵᱳᱰᱤ ᱮᱥᱯᱮᱨᱮᱧ ᱠᱤᱨᱤᱧ ᱞᱮᱫᱟ ᱟᱨ ᱚᱱᱟ ᱫᱚ ᱟᱨᱠᱤ ᱵᱟᱹᱲᱤᱡ ᱜᱮᱠᱚ ᱮᱢᱟ ᱟᱠᱟᱣᱫᱤᱧ ᱤᱧ ᱫᱚ ᱵᱟᱹᱧ ᱧᱮᱞ ᱞᱮᱫᱟ ᱥᱟᱛᱮ ᱥᱟᱛᱮ ᱫᱚ ᱰᱤᱞᱤᱵᱷᱟᱨᱤ ᱥᱚᱢᱚᱭ ᱰᱮᱴ ᱮᱠᱥᱯᱮᱭᱟᱨ ᱜᱮᱭᱟ ᱛᱟᱨᱯᱚᱨᱮ ᱡᱚᱠᱷᱚᱱᱤᱧ ᱞᱟᱜᱟᱣ ᱮᱫᱟ ᱛᱚᱠᱷᱚᱱ ᱮᱛᱚ ᱵᱟᱡᱮ ᱥᱚ ᱩᱰᱩᱝ ᱚᱜ ᱠᱟᱱᱟ ᱟᱫᱚᱧ ᱛᱚᱠᱷᱚᱱ ᱜᱮᱧ ᱧᱮᱞ ᱵᱟᱲᱟ ᱠᱮᱫᱟ ᱡᱮ ᱰᱮᱴ ᱢᱟ ᱮᱠᱥᱯᱮᱭᱟᱨ ᱜᱮ ᱛᱚᱠᱷᱚᱱ ᱟᱨ ᱩᱯᱟᱹᱭ ᱢᱟ ᱵᱟᱹᱧ ᱧᱟᱢᱞᱮᱫ ᱡᱮ ᱡᱮᱦᱮᱛᱩ ᱚᱱᱟᱢᱟᱹᱧ ᱵᱮᱵᱚᱦᱟᱨ ᱠᱮᱫᱟ ᱱᱤᱛᱚᱜ ᱢᱟ ᱫᱚᱠᱟᱱ ᱨᱮᱦᱚᱸ ᱵᱟᱝ ᱨᱤᱴᱟᱱᱚᱜ ᱟᱨ ᱱᱤᱭᱟᱹ ᱞᱟᱹᱜᱤᱫ ᱛᱮ ᱤᱧ ᱫᱚ ᱟᱹᱰᱤᱜᱮᱧ ᱴᱷᱚᱠᱟᱭᱮᱱᱟ ᱚᱱᱟ ᱞᱟᱹᱜᱤᱫ ᱛᱮ ᱤᱧ ᱫᱚ ᱚᱱᱞᱟᱭᱤᱱ ᱠᱚᱨᱮᱱᱟᱜ ᱡᱤᱱᱤᱥ ᱫᱚ ᱟᱹᱰᱤ ᱠᱚᱢᱜᱮᱧ ᱠᱤᱨᱤᱧ ᱵᱟᱲᱟᱭᱟ